ᱤᱧ ᱚᱱᱞᱟᱭᱤᱱ ᱛᱮ ᱡᱟᱦᱟᱸ ᱡᱤᱱᱤᱥᱤᱧ ᱳᱰᱟᱨ ᱞᱮᱫᱟ ᱚᱱᱟ ᱡᱤᱱᱤᱥ ᱟᱯᱮ ᱯᱮ ᱞᱟᱹᱭ ᱞᱮᱫᱟ ᱡᱮ ᱚᱱᱞᱟᱭᱤᱱ ᱠᱷᱚᱱ ᱜᱮ ᱯᱮᱢᱮᱱᱴ ᱜᱚᱫ ᱠᱟᱜ ᱯᱮ ᱠᱤᱱᱛᱩ ᱤᱧ ᱚᱱᱞᱟᱭᱤᱱ ᱠᱷᱚᱱᱤᱧ ᱯᱮᱢᱮᱱᱴ ᱠᱮᱫᱟ ᱴᱷᱤᱠ ᱜᱮᱭᱟ ᱟᱨ ᱢᱤᱫ ᱫᱷᱟᱣ ᱪᱮᱠ ᱯᱮ ᱤᱧᱟᱹᱜ ᱯᱷᱳᱱ ᱨᱮᱫᱚ ᱠᱚ ᱩᱫᱩᱜᱼᱮᱜ ᱠᱟᱱᱟ ᱡᱮ ᱯᱮᱢᱮᱱᱴ ᱠᱟᱱ ᱜᱮᱭᱟ ᱟᱯᱮ ᱟᱨ ᱢᱤᱫ ᱫᱷᱟᱣ ᱚᱱᱟ ᱪᱮᱠ ᱛᱟᱯᱮ